ᱦᱮᱸ ᱤᱧᱟᱹᱜ ᱱᱚᱣᱟ ᱵᱷᱟᱨᱚᱛ ᱨᱮᱭᱟᱜ ᱟᱭᱢᱟ ᱡᱟᱭᱜᱟ ᱨᱮᱜᱮ ᱱᱤᱛᱚᱜ ᱟᱹᱰᱤ ᱜᱟᱱ ᱛᱤᱨᱞᱟᱹ ᱜᱤᱫᱽᱨᱟ ᱠᱚᱜᱮ ᱟᱠᱚᱣᱟᱜ ᱦᱤᱡᱩᱜ ᱥᱮᱱᱚᱜ ᱚᱥᱤᱵᱤᱫᱷᱟ ᱠᱷᱟᱹᱛᱤᱨ ᱛᱮ ᱥᱮᱪᱮᱫ ᱟᱥᱲᱟ ᱨᱮ ᱵᱟᱝ ᱠᱚ ᱥᱮᱴᱮᱨ ᱫᱟᱲᱮᱭᱟᱜ ᱠᱟᱱᱟ ᱚᱱᱟ ᱞᱟᱹᱜᱤᱫ ᱛᱮ ᱰᱩᱞᱩᱝ ᱜᱟᱹᱰᱤ ᱥᱮ ᱡᱟᱦᱟ ᱞᱮᱯᱴᱚᱯ ᱮᱢᱟᱱ ᱠᱚ ᱫᱚ ᱟᱹᱰᱤ ᱜᱮ ᱱᱟᱯᱟᱭᱟ ᱥᱮ ᱚᱱᱟ ᱤᱥᱠᱤᱢ ᱛᱮᱭᱟᱨ ᱞᱮᱠᱷᱟᱱ ᱟᱹᱰᱤ ᱜᱮ ᱱᱟᱯᱟᱭᱟ ᱪᱮᱫᱟᱜ ᱥᱮ ᱰᱩᱞᱩᱝ ᱜᱟᱹᱰᱤ ᱛᱮ ᱟᱠᱚ ᱦᱤᱡᱩᱜ ᱥᱮᱱᱚᱜ ᱨᱮ ᱟᱹᱰᱤ ᱜᱤ ᱜᱚᱲᱚᱭ ᱮᱢᱟ ᱠᱚᱣᱟ ᱚᱱᱟ ᱥᱟᱶ ᱥᱟᱶ ᱛᱮ ᱡᱟᱦᱟ ᱞᱮᱯᱴᱚᱯ ᱚᱱᱟ ᱮᱢᱟ ᱠᱚ ᱠᱷᱟᱱ ᱛᱤᱨᱞᱟᱹ ᱠᱚᱦᱚᱸ ᱚᱲᱟᱜ ᱠᱷᱚᱱ ᱫᱩᱲᱩᱵ ᱠᱟᱛᱮᱜ ᱟᱭᱢᱟ ᱡᱟᱭᱜᱟ ᱴᱚᱴᱷᱟ ᱨᱮᱭᱟᱜ ᱥᱟᱱᱟᱢᱟᱜ ᱠᱚ ᱵᱟᱲᱟᱭ ᱫᱟᱲᱮᱭᱟᱜ ᱟ ᱥᱮ ᱟᱠᱚᱣᱟᱜ ᱡᱟᱦᱟ ᱚᱞ ᱯᱟᱲᱦᱟᱣ ᱥᱮᱪᱮᱫ ᱨᱮ ᱟᱭᱢᱟ ᱞᱮᱠᱟᱛᱮ ᱜᱚᱲᱚᱭ ᱮᱢ ᱫᱟᱲᱮᱭᱟᱠᱚᱣᱟᱭ ᱡᱟᱦᱟ ᱛᱮ ᱛᱤᱨᱞᱟᱹ ᱠᱚ ᱦᱚᱸ ᱞᱟᱦᱟ ᱥᱮᱱ ᱠᱚ ᱞᱟᱦᱟ ᱪᱟᱞᱟᱣ ᱫᱟᱲᱮᱭᱟᱜ ᱟ